ᱦᱮᱸ ᱱᱮᱼᱦᱟᱹᱞᱤ ᱥᱮᱨᱢᱟ ᱠᱚᱨᱮ ᱵᱷᱟᱨᱚᱛᱤᱭᱚ ᱠᱟᱹᱣᱰᱤ ᱟᱹᱨᱤ ᱵᱟᱹᱲᱛᱤᱭᱟᱠᱟᱱ ᱥᱮ ᱩᱛᱱᱟᱹᱣ ᱟᱠᱟᱱ ᱜᱮᱭᱟ ᱟᱨ ᱱᱚᱣᱟ ᱠᱤᱪᱷᱤ ᱢᱩᱬᱩᱫ ᱵᱤᱨᱤᱫ ᱠᱚᱫᱚ ᱤᱱᱴᱟᱨᱱᱮᱴ ᱵᱮᱝᱠᱤᱝ ᱥᱮ ᱰᱤᱡᱤᱴᱮᱞ ᱯᱮᱢᱮᱱᱴ ᱮᱢᱟᱱ ᱱᱚᱣᱟ ᱫᱤᱭᱮᱛᱮ ᱠᱟᱹᱣᱰᱤ ᱟᱹᱨᱤ ᱩᱛᱱᱟᱹᱣ ᱨᱮ ᱢᱮᱱᱟᱭᱟ ᱪᱮᱫᱟᱜ ᱥᱮ ᱤᱱᱴᱟᱨᱱᱮᱴ ᱵᱮᱝᱠᱤᱝ ᱥᱮ ᱰᱤᱡᱤᱴᱮᱞ ᱯᱮᱢᱮᱱᱴ ᱦᱚᱛᱮᱡᱽᱼᱛᱮ ᱟᱭᱢᱟ ᱞᱮᱠᱟᱱ ᱚᱥᱩᱵᱤᱫᱷᱟ ᱠᱚᱭ ᱪᱮᱠᱟᱹ ᱥᱚᱞᱦᱮᱭᱟ ᱡᱟᱦᱟᱸᱞᱮᱠᱟ ᱡᱩᱫᱤ ᱡᱟᱦᱟᱸᱥᱮᱫ ᱥᱟᱺᱜᱤᱧᱮᱢ ᱥᱮᱱ ᱥᱮ ᱪᱟᱞᱟᱣᱟᱠᱟᱱᱟ ᱟᱨ ᱟᱢ ᱴᱷᱮᱱ ᱠᱟᱺᱡ ᱜᱮ ᱯᱩᱭᱥᱟᱹ ᱢᱮᱱᱟᱜᱼᱟ ᱟᱨ ᱟᱨᱦᱚᱸ ᱯᱩᱭᱥᱟᱹᱢ ᱞᱟᱹᱠᱛᱤᱜᱼᱟ ᱮᱱᱠᱷᱟᱱ ᱥᱚᱸᱜᱮ ᱜᱮ ᱰᱤᱡᱤᱴᱮᱞ ᱯᱮᱢᱮᱱᱴ ᱦᱚᱛᱮᱛᱮ ᱯᱮᱢᱮᱱᱴ ᱫᱟᱲᱮᱭᱟᱜᱼᱟ ᱟᱨ ᱱᱚᱣᱟ ᱤᱱᱴᱟᱨᱱᱮᱴ ᱵᱮᱝᱠᱤᱝ ᱥᱮ ᱰᱤᱡᱤᱴᱮᱞ ᱯᱮᱢᱮᱱᱴ ᱦᱚᱛᱮᱡᱽᱼᱛᱮ ᱫᱤᱥᱚᱢ ᱨᱮ ᱡᱟᱦᱟᱸ ᱨᱮᱜᱮᱢ ᱛᱟᱦᱮᱱ ᱥᱚᱸᱜᱮ ᱛᱮᱜᱮ ᱠᱟᱹᱣᱰᱤᱢ ᱞᱮᱱᱫᱮᱱ ᱫᱟᱲᱮᱭᱟᱜᱼᱟ